ᱯᱟᱭᱨᱟᱜ ᱫᱚ ᱱᱚᱝᱠᱟᱱ ᱡᱤᱱᱤᱥ ᱠᱟᱱᱟ ᱡᱟᱦᱟᱸ ᱡᱤᱱᱤᱥᱴᱟ ᱢᱟᱱᱮ ᱦᱚᱲᱢᱚ ᱞᱟᱹᱜᱤᱫ ᱦᱚᱸ ᱵᱮᱥᱟ ᱟᱨ ᱜᱷᱟᱹᱲᱤᱡ ᱫᱷᱟᱨᱟᱢ ᱯᱟᱭᱨᱟᱜ ᱠᱷᱟᱱ ᱚᱱᱟ ᱵᱟᱨ ᱛᱤ ᱵᱮᱵᱚᱦᱟᱨ ᱯᱟᱲᱟᱣ ᱟᱢᱟ ᱚᱱᱟ ᱵᱷᱤᱛᱨᱤ ᱨᱮᱢ ᱞᱟᱸᱜᱟ ᱞᱮᱱᱠᱷᱟᱱ ᱡᱤᱭᱟᱹᱝᱚᱜ ᱢᱮ ᱡᱤᱭᱟᱹᱝ ᱛᱮ ᱠᱤᱪᱷᱩ ᱜᱷᱟᱹᱲᱤᱡ ᱛᱷᱤᱨ ᱧᱚᱜ ᱞᱮᱱ ᱠᱷᱟᱱ ᱟᱨᱦᱚᱸ ᱛᱟᱵᱮᱨ ᱠᱟᱛᱮ ᱯᱟᱭᱨᱟᱜ ᱢᱮ ᱵᱟᱨ ᱛᱤ ᱛᱮ ᱞᱟᱲᱟᱣ ᱢᱮ ᱛᱚᱵᱮ ᱮᱱᱟᱝ ᱜᱷᱟᱹᱲᱤᱠ ᱫᱷᱟᱨᱟᱢ ᱯᱟᱭᱨᱟ ᱫᱟᱲᱮᱭᱟᱜᱼᱟ ᱟᱨ ᱡᱟᱹᱥᱛᱤ ᱜᱷᱟᱹᱲᱤᱡ ᱯᱟᱨᱟᱜ ᱞᱟᱹᱜᱤᱫ ᱫᱚ ᱮᱱᱮ ᱤᱱᱟᱹᱜ ᱠᱚᱜᱮ ᱛᱟᱦᱮᱱᱟ ᱟᱨ ᱚᱠᱟ ᱱᱟᱦᱟᱸᱜ ᱞᱟᱸᱜᱟ ᱞᱮᱱᱠᱷᱟᱱᱮᱢ ᱡᱤᱭᱟᱹᱝᱼᱚᱜ ᱢᱮ ᱡᱤᱭᱟᱹᱝ ᱠᱟᱛᱮ ᱤᱭᱟᱹ ᱧᱚᱜ ᱠᱚᱦᱚᱸ ᱠᱟᱴᱟᱣ ᱵᱟᱭ ᱦᱩᱭ ᱟᱢᱟ ᱛᱚᱵᱮ ᱮᱱᱟᱝ ᱜᱷᱟᱹᱲᱤᱠᱮᱢ ᱯᱟᱭᱨᱟ ᱫᱟᱲᱮᱭᱟᱜᱼᱟ ᱱᱚᱝᱠᱟ ᱜᱮ ᱯᱟᱭᱨᱟ ᱫᱚ ᱤᱧ ᱦᱚᱸ ᱟᱹᱰᱤ ᱞᱮᱠᱟᱱᱟᱜ ᱜᱤᱧ ᱵᱟᱲᱟᱭᱟ ᱯᱟᱭᱨᱟ ᱵᱟᱲᱟ ᱟᱠᱟᱱᱟᱹᱧ ᱜᱷᱟᱹᱲᱤᱠ ᱜᱮ ᱚᱱᱮ ᱚᱱᱟ ᱦᱤᱥᱟᱹᱵ ᱛᱮᱜᱮᱧ ᱞᱟᱹᱭ ᱫᱟᱲᱮᱭᱟᱜ ᱠᱟᱱᱟ ᱢᱤᱫ ᱫᱚ ᱛᱟᱵᱮᱨ ᱛᱮᱢ ᱯᱟᱭᱨᱟ ᱞᱮᱱᱠᱷᱟᱱ ᱟᱨ ᱠᱤᱪᱷᱤ ᱜᱷᱟᱹᱲᱤᱠ ᱯᱟᱭᱨᱟ ᱯᱟᱭᱨᱟ ᱛᱮ ᱡᱤᱭᱚᱝᱼᱚᱜ ᱢᱮ ᱛᱚᱵᱮ ᱮᱱᱟᱝ ᱜᱷᱟᱹᱲᱤᱠ ᱮᱢ ᱤᱭᱟᱹ ᱫᱟᱲᱮᱭᱟᱜᱼᱟ ᱞᱟᱸᱜᱟ ᱚᱱᱠᱟ ᱫᱚ ᱵᱟᱢ ᱵᱩᱡᱷᱟᱹᱣᱟ ᱛᱚᱵᱮ ᱮᱱᱟᱝ ᱜᱷᱟᱹᱲᱤᱠᱮᱢ ᱫᱟᱲᱮᱭᱟᱜᱼᱟ ᱟᱨ ᱵᱟᱠᱷᱟᱱ ᱛᱚᱵᱮ ᱫᱚ ᱵᱟᱢ ᱤᱭᱟᱹ ᱫᱟᱲᱮᱭᱟᱜᱼᱟ ᱡᱟᱦᱟᱸ ᱦᱤᱥᱟᱹᱵ ᱛᱮ ᱡᱟᱦᱟᱸ ᱟᱵᱚ ᱵᱚᱱ ᱯᱟᱭᱨᱟ ᱵᱟᱲᱟᱜᱼᱟ ᱡᱮᱢᱚᱱ ᱡᱟᱸᱜᱟ ᱠᱚᱦᱚᱸ ᱦᱤᱞᱟᱹᱣ ᱯᱟᱲᱟᱜ ᱜᱮᱭᱟ ᱛᱤ ᱠᱚ ᱦᱤᱞᱟᱹᱣ ᱯᱟᱲᱟᱜ ᱜᱮᱭᱟ ᱛᱚᱵᱮ ᱮᱱᱟᱝ ᱜᱷᱟᱹᱲᱤᱠ ᱫᱷᱟᱨᱟᱢ ᱯᱟᱭᱨᱟ ᱫᱟᱲᱮᱭᱟᱜᱼᱟ